ᱰᱚᱨᱢᱮᱴᱥ ᱫᱚ ᱢᱮᱛᱟᱜ ᱠᱟᱱᱟ ᱠᱚ ᱡᱟᱸᱜᱟ ᱡᱚᱫᱟᱜ ᱡᱟᱸᱜᱟ ᱡᱚᱫᱟᱜ ᱫᱚ ᱟᱵᱚ ᱱᱚᱶᱟ ᱫᱩᱣᱟᱹᱨ ᱜᱟᱱᱟᱰᱤ ᱨᱮ ᱵᱚᱱ ᱫᱚᱦᱚᱠᱟᱜᱼᱟ ᱡᱟᱦᱟᱸ ᱥᱮᱫ ᱥᱮᱱᱚᱜ ᱟᱵᱚᱱ ᱚᱱᱟ ᱨᱩᱣᱟᱹᱲ ᱚᱠᱛᱚ ᱚᱱᱟ ᱨᱮ ᱡᱟᱸᱜᱟ ᱵᱚᱱ ᱡᱚᱜ ᱠᱟᱛᱮ ᱚᱲᱟᱜ ᱛᱮᱵᱚᱱ ᱵᱚᱞᱚᱱᱟ ᱡᱟᱛᱮ ᱚᱲᱟᱜ ᱨᱮ ᱫᱷᱩᱲᱤ ᱵᱟᱹᱞᱤ ᱠᱚ ᱵᱟᱝ ᱵᱚᱞᱚᱱᱟ ᱚᱱᱟ ᱛᱮ ᱚᱱᱟ ᱫᱚ ᱞᱟᱹᱠᱛᱤᱭᱟᱱ ᱡᱤᱱᱤᱥ ᱠᱟᱱᱟ